ᱵᱷᱟᱨᱚᱛ ᱨᱮᱱ ᱞᱟᱹᱠᱛᱤᱭᱟᱱ ᱥᱟᱬᱮᱥᱤᱭᱟᱹ ᱠᱚᱫᱚ ᱛᱟᱦᱮᱸ ᱠᱟᱱᱟ ᱠᱚ ᱮᱜ ᱰᱚᱠᱴᱚᱨ ᱮ ᱯᱤ ᱡᱮ ᱟᱵᱫᱩᱞ ᱠᱟᱞᱟᱢ ᱩᱱᱤ ᱚᱱᱠᱟᱱ ᱥᱟᱬᱮᱥᱤᱭᱟᱹᱭ ᱛᱟᱦᱮᱸ ᱠᱟᱱᱟ ᱩᱱᱤ ᱢᱤᱫᱴᱟᱝ ᱱᱤᱥᱟᱭᱤᱞᱮ ᱛᱮᱭᱟᱨ ᱞᱮᱫ ᱛᱟᱦᱮᱸᱫ ᱡᱟᱦᱟᱸ ᱫᱚ ᱟᱹᱰᱤ ᱢᱟᱨᱟᱝ ᱠᱟᱛᱷᱟ ᱠᱟᱱᱟ ᱟᱨ ᱤᱧᱫᱚ ᱚᱱᱠᱟᱱ ᱥᱟᱬᱮᱥ ᱤᱧ ᱠᱩᱥᱤᱭᱟᱜᱼᱟ ᱤᱧᱫᱚ ᱡᱚᱛᱚ ᱨᱚᱠᱚᱢ ᱥᱟᱬᱮᱥ ᱜᱤᱧ ᱠᱩᱥᱤᱭᱟᱜᱼᱟ ᱢᱮᱱᱠᱷᱟᱱ ᱚᱱᱟᱫᱚ ᱰᱷᱮᱨ ᱤᱧ ᱠᱩᱥᱤᱭᱟᱜᱼᱟ ᱡᱮ ᱡᱟᱦᱟᱸ ᱱᱤᱛᱚᱜ ᱱᱚᱣᱟ ᱢᱳᱵᱟᱭᱤᱞᱤᱡᱮᱥᱚᱱ ᱥᱮ ᱡᱟᱦᱟᱸ ᱢᱳᱵᱟᱭᱤᱞ ᱛᱮ ᱱᱚᱣᱟ ᱯᱷᱳᱱ ᱠᱚᱞ ᱠᱚᱛᱮ ᱨᱚᱯᱚᱲ ᱜᱟᱱᱚᱜ ᱠᱟᱱᱟ ᱚᱱᱟ ᱛᱮᱜᱮ ᱥᱟᱺᱜᱤᱧ ᱥᱟᱺᱜᱤᱧ ᱛᱤᱱᱟᱹᱜ ᱥᱟᱺᱜᱤᱧ ᱠᱷᱚᱱᱟᱜ ᱱᱚᱣᱟ ᱱᱮᱴ ᱵᱮᱝᱠᱤᱝ ᱠᱚ ᱦᱩᱭᱩᱜ ᱠᱟᱱᱟ ᱱᱚᱣᱟ ᱠᱚᱨᱮ ᱦᱚᱸ ᱥᱟᱬᱮᱥ ᱞᱟᱴᱷᱟ ᱢᱮᱱᱟᱜᱼᱟ ᱟᱨ ᱤᱧ ᱚᱱᱟ ᱠᱚᱫᱚ ᱠᱩᱥᱤᱭᱟᱜ ᱜᱮᱭᱟ ᱱᱮᱛᱚᱜᱟᱜ ᱡᱩᱜᱽ ᱨᱮ ᱥᱟᱬᱮᱥ ᱫᱚ ᱟᱹᱰᱤ ᱢᱟᱨᱟᱝ ᱢᱟᱨᱟᱝ ᱠᱟᱹᱢᱤ ᱠᱚᱦᱚᱸ ᱜᱟᱱᱚᱜ ᱠᱟᱱᱟ ᱠᱚᱢ ᱥᱚᱢᱚᱭ ᱨᱮ ᱡᱟᱦᱟᱸ ᱢᱤᱫ ᱦᱚᱲ ᱯᱚᱭᱥᱟ ᱮᱯᱮᱢ ᱪᱟᱯᱟᱞ ᱡᱩᱫᱤᱢ ᱢᱮᱱᱟ ᱚᱱᱟᱨᱮ ᱱᱤᱛᱚᱜ ᱫᱚ ᱚᱱᱞᱟᱭᱤᱱ ᱠᱚᱛᱮ ᱜᱮ ᱚᱱᱟ ᱠᱚᱦᱚᱸ ᱠᱟᱹᱢᱤ ᱜᱟᱱᱚᱜ ᱠᱟᱱᱟ ᱚᱱᱟ ᱠᱚᱨᱮ ᱦᱚᱸ ᱥᱟᱬᱮᱥ ᱨᱮᱭᱟᱜ ᱟᱹᱰᱤ ᱢᱟᱨᱟᱝ ᱠᱟᱛᱷᱟ ᱢᱮᱱᱟᱜᱼᱟ ᱮᱱᱮᱢ ᱢᱮᱱᱟᱜᱼᱟ ᱫᱟᱹᱭᱠᱟᱹ ᱢᱮᱱᱟᱜᱼᱟ ᱥᱟᱬᱮᱥ ᱵᱮᱜᱚᱨ ᱱᱤᱛᱚᱜ ᱟᱵᱚ ᱢᱟᱹᱱᱢᱤ ᱟᱹᱰᱤ ᱢᱟᱱᱮ ᱟᱵᱚᱣᱟᱜ ᱡᱤᱭᱚᱱ ᱠᱷᱟᱸᱰᱟᱣ ᱦᱚᱸ ᱟᱹᱰᱤ ᱢᱩᱥᱠᱤᱞ ᱜᱚᱫᱚᱜ ᱟᱵᱚ ᱥᱟᱬᱮᱥ ᱚᱱᱟᱛᱮ ᱱᱤᱛᱚᱜ ᱞᱟᱦᱟᱱᱛᱤ ᱟᱹᱰᱤ ᱞᱟᱹᱠᱛᱤ ᱠᱟᱱᱟ ᱚᱱᱟᱛᱮ ᱤᱧᱫᱚ ᱥᱟᱬᱮᱥ ᱤᱧ ᱠᱩᱥᱤᱭᱟᱜᱼᱟ ᱟᱨ ᱱᱤᱛᱚᱜ ᱡᱟᱦᱟᱸ ᱞᱮᱠᱟ ᱦᱩᱭᱱᱟ ᱜᱟᱹᱰᱤ ᱢᱚᱴᱚᱨ ᱜᱟᱹᱰᱤ ᱠᱟᱛᱷᱟ ᱥᱮ ᱟᱵᱚ ᱢᱤᱫᱴᱟᱝ ᱵᱷᱟᱨᱚᱛ ᱫᱤᱥᱚᱢ ᱠᱟᱱᱟ ᱟᱨ ᱵᱟᱦᱨᱮ ᱫᱤᱥᱚᱢ ᱥᱮᱱᱚᱜ ᱛᱮ ᱡᱟᱦᱟᱸ ᱟᱵᱚ ᱞᱟᱜᱟᱣ ᱵᱚᱱᱟ ᱥᱟᱭᱠᱮᱞ ᱛᱮ ᱥᱮ ᱢᱚᱴᱚᱨ ᱥᱟᱭᱠᱮᱞ ᱠᱚᱛᱮ ᱢᱟ ᱵᱟᱵᱚᱱ ᱥᱮᱱ ᱠᱮᱭᱟ ᱚᱱᱟ ᱠᱚᱨᱮ ᱫᱚ ᱟᱵᱚ ᱫᱚ ᱩᱰᱟᱹᱜ ᱜᱟᱹᱰᱤ ᱮᱢᱟᱱ ᱠᱚᱨᱮᱱᱟᱜ ᱜᱚᱲᱚ ᱦᱟᱛᱟᱣ ᱦᱩᱭ ᱟᱵᱚᱱᱟ ᱮᱱᱠᱷᱟᱱ ᱚᱱᱮ ᱚᱱᱠᱟᱱᱟᱜ ᱥᱟᱬᱮᱥ ᱨᱮᱭᱟᱜ ᱚᱱᱟ ᱜᱩᱱ ᱥᱮ ᱚᱱᱟ ᱫᱟᱲᱮ ᱛᱮᱦᱤᱧ ᱠᱚᱢ ᱥᱚᱢᱚᱭ ᱨᱮ ᱟᱢ ᱩᱱᱟᱹᱜ ᱢᱟᱱᱮ ᱫᱤᱥᱚᱢ ᱯᱟᱨᱚᱢ ᱫᱤᱥᱚᱢ ᱮᱢ ᱫᱟᱬᱟ ᱫᱟᱲᱮᱭᱟᱜᱼᱟ ᱥᱮᱨᱢᱟ ᱨᱮᱢ ᱩᱰᱟᱹᱣ ᱫᱟᱲᱮᱭᱟᱜᱼᱟ ᱚᱛ ᱵᱷᱤᱛᱤᱨ ᱟᱢᱮᱢ ᱞᱟ ᱫᱟᱲᱮᱭᱟᱜᱼᱟ ᱫᱚᱨᱭᱟ ᱵᱷᱤᱛᱨᱤ ᱟᱢᱮᱢ ᱯᱟᱭᱨᱟ ᱫᱟᱲᱮᱭᱟᱜᱼᱟ ᱚᱱᱟ ᱠᱚ ᱟᱹᱰᱤ ᱢᱟᱨᱟᱝ ᱢᱟᱨᱟᱝ ᱠᱟᱛᱷᱟ ᱠᱟᱱᱟ ᱚᱱᱟ ᱠᱷᱟᱹᱛᱤᱨ ᱤᱧᱫᱚ ᱥᱟᱬᱮᱥ ᱡᱟᱹᱥᱛᱤᱧ ᱠᱩᱥᱤᱭᱟᱜᱼᱟ ᱟᱨ ᱥᱟᱬᱮᱥ ᱢᱮᱱᱟᱜ ᱤᱫᱤ ᱠᱟᱛᱮᱫ ᱜᱮ ᱛᱮᱦᱤᱧ ᱟᱵᱚᱣᱟᱜ ᱨᱟᱱ ᱢᱩᱨᱜᱟᱹᱱ ᱨᱩᱣᱟᱹ ᱦᱟᱹᱥᱩ ᱵᱮᱲᱟᱨᱮ ᱟᱵᱚᱣᱟᱜ ᱟᱹᱰᱤ ᱨᱚᱠᱚᱢᱟᱜ ᱢᱟᱱᱮ ᱥᱟᱬᱮᱥ ᱤᱫᱤ ᱠᱟᱛᱮᱫ ᱜᱚᱲᱚ ᱢᱮᱱᱟᱜᱼᱟ ᱢᱮᱰᱤᱥᱤᱱ ᱛᱮᱭᱟᱨᱚᱜ ᱠᱟᱱᱟ ᱚᱱᱟ ᱟᱵᱚ ᱵᱚᱱ ᱵᱮᱵᱷᱟᱨᱮᱫᱼᱟ ᱟᱵᱚᱣᱟᱜ ᱦᱚᱲᱢᱚ ᱵᱩᱜᱤ ᱨᱩᱣᱟᱹᱲᱚᱜ ᱠᱟᱱᱟ ᱱᱟᱯᱟᱭ ᱨᱩᱣᱟᱹᱲᱚᱜ ᱠᱟᱱᱟ